ᱟᱪᱪᱷᱟ ᱜᱚᱢᱠᱮ ᱞᱟᱹᱭ ᱵᱤᱱ ᱪᱮᱫ ᱠᱟᱛᱷᱟ ᱢᱟᱥᱮ ᱪᱮᱫ ᱵᱤᱱ ᱯᱷᱳᱱ ᱜᱚᱫ ᱠᱮᱜᱼᱟ ᱛᱮᱦᱮᱧ ᱫᱚᱞᱤᱧ ᱱᱚᱛᱮ ᱠᱟᱹᱡ ᱤᱭᱟᱹ ᱵᱚᱞ ᱮᱱᱮᱡ ᱠᱚ ᱦᱩᱭᱩᱜ ᱠᱟᱱᱟ ᱥᱮ ᱤᱱᱠᱷᱟᱱ ᱵᱚᱞ ᱮᱱᱮᱡ ᱥᱮᱫ ᱞᱤᱧ ᱪᱟᱞᱟᱣ ᱞᱮᱱᱟ ᱟᱨ ᱚᱱᱟ ᱤᱫᱤᱛᱮ ᱛᱮᱦᱮᱧ ᱟᱯᱮ ᱥᱮᱫ ᱦᱚᱸ ᱛᱮᱦᱮᱧ ᱰᱤᱭᱩᱴᱤ ᱵᱟᱹᱞᱤᱧ ᱪᱟᱞᱟᱣ ᱞᱮᱱᱟ ᱟᱨ ᱛᱚ ᱟᱪᱪᱷᱟ ᱡᱟᱦᱟᱸ ᱫᱟᱨᱮ ᱞᱤᱧ ᱨᱚᱦᱚᱭ ᱞᱮᱜᱼᱟ ᱚᱱᱟ ᱫᱚ ᱜᱚᱡ ᱪᱟᱵᱟᱭᱮᱱᱟ ᱟᱨᱮ ᱜᱚᱡ ᱪᱟᱵᱟᱭᱮᱱᱟ ᱟᱪᱪᱷᱟ ᱛᱚ ᱟᱹᱞᱤᱧ ᱡᱟᱦᱟᱸ ᱫᱟᱨᱮ ᱠᱚᱞᱤᱧ ᱢᱮᱛᱟᱫ ᱵᱤᱱᱟ ᱛᱟᱦᱮᱸᱫ ᱟᱹᱜᱩ ᱵᱟᱠᱷᱨᱟ ᱜᱚᱢᱠᱮ ᱚᱱᱟ ᱠᱚᱵᱤᱱ ᱟᱹᱜᱩ ᱟᱠᱟᱫ ᱜᱮᱭᱟ ᱥᱮ ᱵᱟᱦᱟ ᱫᱟᱨᱮ ᱠᱚ ᱵᱟᱦᱟ ᱫᱟᱨᱮ ᱠᱚ ᱥᱩᱭᱛᱟᱹᱢ ᱥᱩᱭᱛᱟᱹᱢ ᱫᱟᱨᱮ ᱠᱚ ᱞᱮᱵᱩ ᱫᱟᱨᱮ ᱠᱚ ᱚᱱᱟ ᱠᱚᱵᱤᱱ ᱟᱹᱜᱩ ᱠᱟᱫ ᱜᱮᱭᱟ ᱛᱚ ᱟᱪᱪᱷᱟ ᱟᱹᱜᱩ ᱦᱚᱸ ᱵᱤᱱ ᱟᱹᱜᱩ ᱟᱠᱟᱫ ᱜᱮᱭᱟ ᱨᱚᱦᱚᱭᱢᱟ ᱴᱷᱤᱠ ᱜᱮᱞᱤᱧ ᱨᱚᱦᱚᱭ ᱞᱮᱫ ᱛᱟᱦᱮᱱᱟ ᱟᱨ ᱢᱟ ᱫᱟᱜ ᱫᱚ ᱟᱹᱞᱤᱧ ᱪᱮᱫ ᱚᱱᱛᱮ ᱫᱟᱜ ᱠᱮᱜᱼᱟᱭ ᱟᱞᱮ ᱥᱮᱫ ᱟᱹᱞᱤᱧ ᱞᱤᱧ ᱵᱷᱟᱹᱵᱤᱭᱮᱜᱼᱟ ᱟᱯᱮ ᱥᱮᱫ ᱦᱚᱸ ᱫᱟᱜ ᱠᱮᱜ ᱟᱭ ᱚᱱᱟ ᱦᱤᱥᱟᱹᱵᱛᱮ ᱵᱟᱹᱞᱤᱧ ᱦᱮᱡ ᱜᱚᱫ ᱞᱮᱱᱟ ᱟᱨ ᱫᱟᱜ ᱨᱮ ᱵᱟᱹᱫᱽ ᱥᱮᱫ ᱨᱮᱞᱤᱧ ᱛᱟᱦᱮᱸ ᱧᱚᱜᱼᱟ ᱟᱨᱢᱟ ᱵᱟᱝᱟ ᱟᱹᱞᱤᱧ ᱞᱤᱧ ᱪᱟᱞᱟᱜᱼᱟ ᱟᱹᱵᱤᱱ ᱵᱟᱲᱟᱜᱼᱟ ᱟᱹᱵᱤᱱ ᱴᱷᱮᱱ ᱟᱹᱞᱤᱧ ᱞᱤᱧ ᱪᱟᱞᱟᱜ ᱠᱟᱱᱟ ᱜᱟᱯᱟ ᱠᱷᱚᱱᱟᱜ ᱞᱤᱧ ᱪᱟᱞᱟᱜ ᱠᱟᱱᱟ ᱱᱟᱦᱟᱜ ᱟᱞᱚᱵᱤᱱ ᱤᱭᱟᱹᱭᱟ ᱫᱟᱨᱮ ᱠᱚᱞᱤᱧ ᱨᱚᱦᱚᱭᱟ ᱟᱨ ᱚᱠᱟ ᱞᱮᱠᱟ ᱜᱚᱡ ᱠᱟᱱᱟ ᱚᱱᱟ ᱠᱚ ᱟᱨ ᱛᱚ ᱚᱱᱟ ᱫᱟᱨᱮ ᱠᱚ ᱟᱨ ᱫᱚᱦᱲᱟ ᱵᱤᱱ ᱟᱹᱜᱩ ᱧᱚᱜᱟ ᱛᱚᱵᱮ ᱟᱨ ᱡᱟᱦᱟᱸ ᱛᱤᱱᱟᱹᱜ ᱜᱚᱡ ᱠᱟᱱᱟ ᱦᱳᱭ ᱟᱫᱚ ᱵᱟᱦᱟ ᱫᱟᱨᱮ ᱠᱟᱹᱡ ᱡᱟᱹᱥᱛᱤ ᱫᱷᱟᱨᱟ ᱟᱹᱜᱩᱭ ᱵᱤᱱ ᱠᱟᱹᱡ ᱨᱚᱦᱚᱭ ᱧᱚᱜ ᱢᱮ ᱵᱟᱦᱟ ᱫᱟᱨᱮ ᱠᱚ ᱥᱩᱭᱛᱟᱹᱢ ᱫᱟᱨᱮ ᱠᱚ ᱤᱭᱟᱹ ᱫᱟᱨᱮ ᱠᱚ ᱠᱚᱵᱟ ᱫᱟᱨᱮ ᱠᱚ ᱛᱟᱵᱚᱱ ᱟᱨ ᱞᱮᱵᱩ ᱫᱟᱨᱮ ᱠᱚ ᱰᱟᱹᱞᱤᱢ ᱵᱟᱵᱚ ᱟᱹᱜᱩ ᱧᱚᱜᱼᱟ ᱦᱳᱭ ᱟᱹᱜᱩ ᱧᱚᱜ ᱵᱤᱱ ᱠᱟᱹᱡ ᱟᱨ ᱟᱹᱞᱤᱧ ᱵᱟᱹᱞᱤᱧ ᱪᱟᱞᱟᱣ ᱞᱮᱱᱠᱷᱟᱱ ᱚᱠᱟ ᱞᱮᱠᱟ ᱵᱤᱱ ᱨᱚᱦᱚᱭᱟ ᱦᱳᱭ ᱪᱟᱞᱟᱜ ᱟᱹᱞᱤᱧ ᱱᱟᱦᱟᱜ ᱜᱟᱯᱟ ᱢᱮᱭᱟᱝ ᱠᱚᱛᱮ ᱞᱤᱧ ᱪᱟᱞᱟᱜᱼᱟ ᱛᱚ ᱟᱨ ᱢᱤᱫᱴᱤᱡ ᱠᱟᱛᱷᱟ ᱪᱮᱫ ᱦᱚᱸ ᱵᱟᱝᱟ ᱛᱚ ᱚᱱᱟ ᱫᱟᱨᱮ ᱠᱚ ᱠᱟᱹᱡ ᱧᱮᱞ ᱠᱟᱹᱡ ᱞᱟᱹᱴᱩ ᱫᱷᱟᱨᱟᱜᱼᱟ ᱵᱤᱱ ᱟᱹᱜᱩ ᱧᱚᱜᱼᱟ ᱦᱩᱰᱤᱧ ᱫᱷᱟᱨᱟ ᱛᱚᱵᱮ ᱚᱱᱠᱟ ᱦᱩᱰᱤᱧ ᱫᱷᱟᱨᱟᱜᱼᱟ ᱪᱟᱞᱟᱣᱮᱱ ᱫᱦᱟᱣ ᱵᱤᱱ ᱟᱹᱜᱩ ᱞᱮᱜᱼᱟ ᱮᱱᱠᱷᱟᱱ ᱚᱱᱟ ᱠᱚ ᱜᱚᱡ ᱧᱚᱜ ᱮᱱᱟ ᱦᱳᱭ ᱯᱟᱞᱮᱱ ᱚᱱᱟ ᱦᱩᱰᱤᱧ ᱫᱷᱟᱨᱟᱜᱼᱟ ᱤᱭᱟᱹ ᱦᱩᱰᱤᱧ ᱫᱷᱟᱨᱟ ᱤᱭᱟᱹ ᱤᱛᱟᱹ ᱛᱟᱦᱮᱸᱭᱟ ᱚᱱᱟ ᱚᱠᱟ ᱞᱮᱠᱟᱱ ᱤᱛᱟᱹ ᱵᱤᱱ ᱟᱹᱜᱩ ᱞᱮᱜᱼᱟ ᱚᱠᱟ ᱠᱷᱚᱱᱟᱜ ᱵᱤᱱ ᱟᱹᱜᱩ ᱞᱟᱜᱼᱟ ᱠᱤᱨᱤᱧ ᱠᱟᱛᱮᱰ ᱵᱤᱱ ᱟᱹᱜᱩ ᱞᱟᱜᱼᱟ ᱪᱮ ᱠᱚᱭ ᱟᱛᱮᱫ ᱵᱤᱱ ᱟᱹᱜᱩ ᱞᱟᱜᱼᱟ ᱵᱟᱹᱞᱤᱧ ᱵᱟᱲᱟᱭᱟ ᱠᱚᱭ ᱟᱛᱮᱫ ᱪᱮ ᱯᱩᱭᱥᱟᱹ ᱠᱟᱹᱡ ᱜᱚᱢᱠᱮ ᱯᱩᱭᱥᱟᱹ ᱠᱟᱹᱡ ᱵᱤᱱ ᱞᱟᱜᱟᱣ ᱧᱚᱜ ᱨᱮᱥᱮ ᱜᱟᱱᱚᱜᱼᱟ ᱚᱱᱟ ᱫᱚ ᱦᱳᱭ ᱠᱟᱹᱡ ᱠᱮᱴᱮᱡ ᱫᱦᱟᱨᱟ ᱟᱹᱜᱩᱭ ᱵᱤᱱ ᱚᱱᱟ ᱠᱚᱢ ᱡᱩᱨᱤ ᱫᱷᱟᱨᱟᱣᱟᱜ ᱵᱤᱱ ᱟᱹᱜᱩᱭᱮᱫ ᱫᱚ ᱟᱞᱮ ᱞᱮᱵᱚᱨ ᱜᱮᱵᱤᱱ ᱢᱮᱛᱟ ᱞᱮ ᱠᱟᱱᱟ ᱟᱨ ᱚᱠᱟ ᱞᱮᱭᱟ ᱜᱟᱱᱚᱜᱼᱟ ᱟᱞᱮᱢᱟ ᱨᱚᱦᱚᱭ ᱜᱮᱞᱮ ᱵᱟᱲᱟᱭᱟ ᱟᱨ ᱫᱟᱜ ᱫᱩᱞ ᱜᱮᱞᱮ ᱵᱟᱲᱟᱭᱟ ᱟᱨ ᱡᱩᱫᱤ ᱟᱹᱵᱤᱱ ᱚᱱᱟ ᱨᱳᱜᱟ ᱨᱳᱜᱟ ᱤᱭᱟᱹ ᱵᱤᱱ ᱟᱹᱜᱩ ᱠᱟᱜᱼᱟ ᱫᱟᱨᱮ ᱠᱚ ᱤᱱᱟᱹ ᱠᱷᱟᱱ ᱟᱨ ᱚᱠᱟ ᱞᱮᱠᱟ ᱨᱮ ᱵᱟᱧᱪᱟᱣ ᱫᱟᱲᱮᱭᱟᱜ ᱟᱹᱞᱤᱧ ᱟᱹᱞᱤᱧ ᱛᱚ ᱟᱥᱟ ᱢᱟ ᱢᱟᱹᱞᱤᱠ ᱦᱚᱸ ᱵᱟᱹᱞᱤᱧ ᱵᱩᱰᱟᱹᱣᱮᱭᱟ ᱟᱥᱟ ᱠᱟᱜ ᱠᱟᱱᱟᱞᱤᱧ ᱪᱮᱫ ᱞᱮᱠᱟᱨᱮ ᱵᱟᱧᱪᱟᱣᱟ ᱚᱱᱟ ᱫᱟᱨᱮ ᱛᱚ ᱟᱹᱵᱤᱱ ᱡᱩᱫᱤ ᱚᱱᱟ ᱨᱳᱜᱟ ᱨᱳᱜᱟ ᱟᱜ ᱵᱤᱱ ᱟᱹᱜᱩ ᱠᱟᱜᱼᱟ ᱮᱱᱠᱷᱟᱱ ᱫᱚ ᱚᱠᱟ ᱨᱮᱞᱤᱧ ᱫᱟᱲᱮᱭᱟᱜᱼᱟ ᱠᱟᱹᱡ ᱱᱤᱭᱟᱹ ᱫᱷᱟᱣ ᱫᱚ ᱠᱟᱹᱡ ᱞᱟᱹᱴᱩ ᱫᱷᱟᱨᱟᱜᱼᱟ ᱠᱟᱹᱡ ᱟᱹᱜᱩ ᱧᱚᱜᱼᱟ ᱵᱤᱱ ᱟᱨ ᱟᱫᱚᱢᱟ ᱚᱱᱠᱟ ᱨᱳᱜᱟ ᱨᱳᱜᱟ ᱫᱷᱟᱨᱟᱜᱼᱟ ᱟᱹᱜᱩ ᱠᱟᱜᱼᱟ ᱤᱱᱟᱹᱜ ᱱᱟᱦᱟᱜ ᱚᱠᱟ ᱞᱮᱠᱟ ᱨᱮ ᱵᱟᱧᱪᱟᱣᱟᱜᱼᱟ ᱟᱪᱪᱷᱟ ᱴᱷᱤᱠ ᱜᱮᱭᱟ ᱛᱚᱵᱮ ᱜᱟᱯᱟ ᱠᱷᱚᱱ ᱞᱤᱧ ᱥᱮᱴᱮᱨᱚᱜ ᱠᱟᱱᱟ ᱛᱚᱵᱮ ᱦᱳᱭ ᱴᱷᱤᱠ ᱜᱮᱭᱟ ᱜᱟᱯᱟ ᱠᱷᱚᱱ ᱜᱮᱞᱤᱧ ᱥᱮᱴᱮᱨᱚᱜ ᱠᱟᱱᱟ ᱦᱮᱸ